ᱤᱧ ᱡᱟᱦᱟᱸᱭ ᱡᱟᱦᱟᱱ ᱢᱤᱠᱥᱪᱟᱨ ᱢᱤᱥᱤᱱᱤᱧ ᱦᱟᱛᱟᱣ ᱞᱮᱫ ᱫᱚ ᱚᱱᱟ ᱫᱚ ᱱᱟᱣᱟ ᱨᱮᱜᱮ ᱵᱷᱟᱜᱮᱭᱟ ᱢᱟᱨᱮᱭᱮᱱ ᱠᱷᱟᱱ ᱜᱩᱸᱰᱟᱹ ᱦᱚᱸ ᱵᱟᱝ ᱜᱩᱸᱰᱟᱹᱜ ᱠᱟᱱᱟ ᱚᱛᱚᱭᱮᱵᱽ ᱩᱛᱩ ᱨᱮ ᱢᱮᱥᱟ ᱞᱮᱠᱷᱟᱱ ᱦᱚᱸ ᱵᱟᱝ ᱥᱤᱵᱤᱞ ᱠᱟᱱᱟ ᱟᱨ ᱚᱱᱟ ᱢᱤᱠᱥᱪᱟᱨ ᱢᱤᱥᱤᱱ ᱦᱚᱸ ᱟᱹᱰᱤ ᱡᱟᱹᱥᱛᱤ ᱛᱤᱧ ᱥᱮ ᱟᱹᱰᱤ ᱯᱩᱭᱥᱟᱹ ᱛᱤᱧ ᱦᱟᱛᱟᱣ ᱞᱮᱫ ᱛᱟᱦᱮᱸᱜᱼᱟ ᱛᱚ ᱚᱱᱟ ᱢᱤᱠᱥᱪᱟᱨ ᱢᱤᱥᱤᱱ ᱠᱟᱨᱮᱱᱴ ᱦᱚᱸ ᱫᱚᱢᱮ ᱜᱚᱦᱚᱲᱮᱫᱟᱭ ᱟᱨ ᱜᱩᱸᱰᱟᱹ ᱦᱚᱸ ᱵᱮᱥ ᱪᱮᱨᱦᱟ ᱢᱟᱨᱮᱭᱮᱱ ᱠᱷᱟᱱ ᱫᱚ ᱵᱟᱝ ᱜᱩᱸᱰᱟᱹᱜ ᱠᱟᱱᱟ ᱛᱚ ᱚᱱᱟᱛᱮᱧ ᱞᱟᱹᱭᱫᱟ ᱢᱤᱠᱥᱪᱟᱨ ᱢᱤᱥᱤᱱ ᱫᱚ ᱵᱟᱝ ᱵᱷᱟᱜᱮᱭᱟ